ᱦᱮᱸ ᱜᱚᱢᱠᱮ ᱛᱚ ᱟᱸᱡᱚᱢ ᱵᱤᱱᱥᱮ ᱟᱞᱤᱧ ᱪᱟᱸᱫᱩ ᱞᱤᱧ ᱢᱮᱱᱮᱫᱼᱟ ᱛᱚ ᱱᱚᱰᱮ ᱵᱷᱟᱴᱟ ᱴᱚᱞᱟ ᱠᱷᱚᱱᱞᱤᱧ ᱢᱮᱱᱮᱫᱼᱟ ᱛᱚ ᱱᱚᱜ ᱚᱭ ᱜᱮᱥ ᱨᱮᱱᱟᱜ ᱦᱟᱸᱜ ᱞᱤᱧ ᱵᱩᱠᱤᱝ ᱞᱮᱫᱟ ᱥᱮ ᱛᱟᱦᱮᱱ ᱚᱱᱟ ᱫᱚ ᱟᱹᱜᱩ ᱦᱚᱴᱚ ᱠᱟᱜ ᱵᱤᱱ ᱦᱮᱸᱥᱮ ᱪᱤᱠᱟᱹᱛᱮ ᱟᱹᱞᱤᱧ ᱱᱟᱜ ᱚᱱᱟ ᱵᱤᱪ ᱨᱮ ᱛᱚ ᱵᱟᱞᱤᱧ ᱛᱟᱦᱮᱱ ᱜᱚᱫᱚᱜ ᱠᱟᱱᱟ ᱱᱟᱜ ᱟᱹᱞᱤᱧ ᱢᱟᱱᱮ ᱱᱟᱜ ᱫᱤᱥᱚᱢ ᱥᱮᱫ ᱞᱮ ᱥᱮᱱ ᱧᱚᱜ ᱜᱚᱫᱚᱜ ᱠᱟᱱᱟ ᱚᱱᱠᱟ ᱵᱟᱯᱞᱟ ᱠᱚ ᱢᱮᱱᱟᱜ ᱧᱚᱜᱼᱟ ᱟᱫᱚ ᱟᱹᱜᱩ ᱦᱚᱴᱚ ᱠᱟᱜ ᱵᱤᱱ ᱦᱮᱸᱥᱮ ᱚᱲᱟᱜ ᱫᱚ ᱱᱟᱜ ᱵᱤᱱ ᱧᱮᱞ ᱟᱠᱟᱫ ᱜᱮᱫᱚ ᱦᱮᱡ ᱥᱮᱱ ᱟᱠᱟᱱ ᱫᱚ ᱱᱟᱜ ᱵᱤᱱ ᱟᱹᱜᱩ ᱠᱟᱜ ᱠᱷᱟᱱ ᱵᱤᱱ ᱵᱷᱟᱞᱤᱜᱼᱟ ᱮᱱᱠᱷᱟᱱ ᱱᱚᱰᱮ ᱱᱟᱜ ᱜᱤᱫᱽᱨᱟᱹ ᱠᱚ ᱢᱮᱱᱟᱜ ᱠᱚᱣᱟ ᱛᱚ ᱩᱱᱠᱩ ᱠᱚ ᱵᱟᱠᱷᱟᱱ ᱱᱟᱜ ᱠᱚ ᱦᱚᱞᱚᱜᱚᱪᱚᱜᱼᱟ ᱛᱚ ᱥᱟᱦᱟᱱ ᱠᱚ ᱵᱟᱹᱱᱩᱜᱼᱟ ᱱᱤᱛᱳᱝ ᱟᱨ ᱠᱚᱭᱞᱟ ᱠᱚᱦᱚᱸ ᱱᱟᱜ ᱵᱟᱞᱮ ᱵᱮᱱᱟᱣ ᱜᱚᱫ ᱫᱟᱲᱮᱣ ᱠᱟᱣᱫᱟ ᱟᱫᱚ ᱟᱹᱜᱩ ᱦᱚᱴᱚ ᱠᱟᱛᱮᱫ ᱮᱢᱟ ᱠᱚᱵᱤᱱ ᱦᱮᱸᱥᱮ ᱟᱫᱚ ᱦᱮᱸ ᱦᱮᱸ ᱴᱷᱤᱠ ᱴᱷᱤᱠ ᱴᱷᱤᱠ ᱦᱮᱸ ᱦᱳᱭ ᱢᱮᱱ ᱵᱤᱱ ᱢᱮᱱ ᱵᱤᱱ ᱦᱮᱸ ᱴᱷᱮᱱ ᱟᱫᱚ ᱧᱩᱛᱩᱢ ᱱᱟᱜ ᱧᱩᱛᱩᱢ ᱫᱚ ᱱᱟᱜ ᱵᱤᱱ ᱵᱟᱲᱟᱭ ᱜᱮᱫᱚ ᱱᱟᱜ ᱟᱪᱪᱷᱟ ᱤᱭᱟᱹ ᱟᱫᱷᱟᱨ ᱱᱟᱢᱵᱟᱨ ᱦᱮᱸ ᱟᱪᱪᱷᱟ ᱟᱫᱷᱟᱨ ᱱᱟᱢᱵᱟᱨ ᱫᱚ ᱮᱢᱟᱫ ᱵᱤᱱ ᱛᱟᱦᱮᱸᱫ ᱫᱚᱞᱤᱧ ᱟᱪᱪᱷᱟ ᱴᱷᱤᱠ ᱜᱮᱭᱟ ᱞᱟᱹᱭ ᱟᱹᱵᱤᱱ ᱠᱟᱱᱟ ᱞᱤᱧ ᱦᱮᱸᱥᱮ ᱥᱮᱵᱷᱮᱱ ᱴᱩ ᱡᱤᱨᱳ ᱱᱟᱭᱤᱱ ᱢᱩᱪᱟᱹᱫ ᱨᱮ ᱱᱟᱜ ᱯᱩᱱᱤᱭᱟᱹ ᱜᱤᱞᱤᱧ ᱞᱟᱹᱭᱟᱵᱤᱱ ᱠᱟᱱᱟ ᱚᱱᱟ ᱢᱟᱲᱟᱝ ᱫᱚ ᱱᱟᱜ ᱚᱱᱟ ᱵᱤᱱ ᱮᱢ ᱟᱠᱟᱫ ᱵᱤᱱ ᱫᱚᱞᱤᱧ ᱚᱱᱟ ᱨᱮ ᱱᱟᱜ ᱧᱮᱞ ᱵᱤᱱ ᱥᱮ ᱱᱟᱜ ᱦᱮᱸ ᱦᱮᱸ ᱴᱷᱤᱠ